ᱦᱮᱞᱳ ᱦᱮᱸ ᱡᱚᱦᱟᱨ ᱜᱮ ᱡᱚᱦᱟᱨ ᱜᱮ ᱦᱮᱸ ᱱᱚᱣᱟᱫᱚ ᱩᱲᱤᱥᱥᱟ ᱜᱮ ᱞᱟᱜᱟᱣ ᱠᱟᱱᱟ ᱚᱠᱟ ᱠᱷᱚᱱ ᱵᱤᱱ ᱢᱮᱱᱮᱫᱼᱟ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱟᱫᱚ ᱵᱟᱹᱞᱤᱧ ᱪᱤᱱᱦᱟᱹᱣ ᱴᱷᱤᱠᱮᱫ ᱵᱮᱱᱟ ᱧᱩᱛᱩᱢ ᱛᱟᱵᱮᱱ ᱦᱮᱸ ᱦᱮᱸ ᱦᱮᱸ ᱱᱤᱛᱚᱜ ᱟᱪᱪᱷᱟ ᱟᱪᱪᱷᱟ ᱟᱹᱞᱤᱧ ᱫᱚ ᱟᱪᱪᱷᱟ ᱟᱪᱪᱷᱟ ᱟᱪᱪᱷᱟ ᱟᱪᱪᱷᱟ ᱴᱷᱤᱠᱟ ᱦᱳᱭ ᱟᱫᱚ ᱟᱹᱞᱤᱧᱟᱜ ᱧᱩᱛᱩᱢ ᱫᱚ ᱦᱟᱸᱜ ᱪᱚᱱᱫᱨᱚ ᱢᱳᱦᱚᱱ ᱦᱟᱸᱥᱫᱟ ᱠᱟᱱᱟᱞᱤᱧ ᱩᱲᱤᱥᱥᱟ ᱦᱮᱸᱥᱮ ᱟᱫᱚ ᱴᱷᱤᱠ ᱜᱮᱭᱟ ᱚᱱᱟ ᱤᱫᱤ ᱠᱟᱛᱮᱫ ᱵᱟᱲᱟᱭ ᱥᱟᱱᱟᱭᱮᱫ ᱵᱮᱱᱟ ᱟᱹᱞᱤᱧ ᱦᱚᱱᱟᱜ ᱞᱤᱧ ᱞᱟᱹᱭ ᱵᱟᱲᱟᱭᱟ ᱦᱚᱪᱚᱭᱮᱫ ᱵᱮᱱᱟ ᱦᱮᱸᱥᱮ ᱦᱮᱸ ᱟᱫᱚ ᱱᱤᱛᱚᱜᱟᱜ ᱡᱩᱜᱽ ᱨᱮ ᱛᱤᱱᱟᱹᱜ ᱜᱟᱱ ᱦᱚᱲ ᱠᱚᱫᱚ ᱮᱴᱟᱜ ᱥᱮᱱ ᱱᱟᱞᱦᱟ ᱛᱩᱢᱟᱹᱞ ᱡᱚᱝ ᱦᱚᱸᱠᱚ ᱪᱟᱞᱟᱜ ᱠᱟᱱᱟ ᱟᱨ ᱱᱟᱞᱦᱟ ᱛᱩᱢᱟᱹᱞ ᱠᱟᱛᱮᱫ ᱚᱱᱛᱮ ᱨᱮ ᱠᱚ ᱯᱩᱭᱥᱟᱹ ᱠᱟᱹᱣᱰᱤ ᱠᱚ ᱦᱩᱭᱮᱱ ᱯᱚᱨᱮ ᱚᱱᱛᱮ ᱫᱚᱠᱚ ᱵᱤᱨ ᱵᱟᱹᱲᱤ ᱠᱚ ᱠᱤᱨᱤᱧᱮᱫᱼᱟ ᱚᱱᱠᱟ ᱞᱮᱠᱟ ᱠᱟᱛᱮᱫ ᱦᱚᱸᱠᱚ ᱥᱟᱦᱟᱜ ᱠᱟᱱᱟ ᱮᱴᱟᱜ ᱥᱮᱫ ᱨᱮᱠᱚ ᱵᱟᱹᱥᱤᱱᱫᱟᱜ ᱠᱟᱱᱟ ᱟᱨ ᱛᱤᱱᱟᱹᱜ ᱜᱟᱱ ᱦᱚᱲ ᱫᱚ ᱪᱟᱹᱨᱤ ᱱᱚᱠᱨᱤ ᱮᱴᱟᱜ ᱥᱮᱫ ᱠᱚᱨᱮ ᱠᱚ ᱧᱟᱢᱮᱫᱼᱟ ᱟᱵᱚ ᱩᱲᱤᱥᱥᱟ ᱠᱷᱚᱱ ᱵᱟᱦᱨᱮ ᱥᱮᱫ ᱠᱚᱨᱮ ᱚᱱᱛᱮ ᱨᱮ ᱵᱤᱨ ᱵᱟᱹᱲᱤ ᱠᱚ ᱠᱤᱨᱤᱧ ᱠᱟᱛᱮᱫ ᱚᱱᱛᱮ ᱨᱮᱠᱚ ᱚᱲᱟᱜ ᱫᱩᱣᱟᱹᱨᱮᱫᱼᱟ ᱚᱱᱠᱟ ᱠᱟᱛᱮᱫ ᱦᱚᱸᱠᱚ ᱵᱚᱫᱚᱞᱚᱜ ᱠᱟᱱᱟ ᱟᱨ ᱛᱤᱱᱟᱹᱜ ᱜᱟᱱ ᱦᱚᱲ ᱫᱚ ᱚᱱᱠᱟ ᱫᱚ ᱱᱚᱣᱟ ᱥᱚᱱᱟ ᱠᱷᱟᱫᱟᱱ ᱠᱚ ᱚᱱᱠᱟᱱᱟᱜ ᱨᱩᱯᱟᱹ ᱠᱷᱟᱫᱟᱱ ᱠᱚ ᱚᱱᱠᱟ ᱞᱮᱠᱟᱱᱟᱜ ᱠᱚ ᱵᱮᱱᱟᱜ ᱠᱟᱱ ᱞᱮᱠᱟᱱᱟᱜ ᱴᱷᱟᱶ ᱠᱚᱨᱮ ᱦᱮᱸ ᱠᱚ ᱠᱚᱨᱮ ᱠᱷᱚᱱ ᱦᱚᱸ ᱵᱤᱥᱛᱷᱟᱯᱚᱱᱮᱫ ᱠᱚᱣᱟ ᱢᱮᱱᱫᱚ ᱚᱸᱰᱮ ᱠᱷᱚᱱ ᱠᱚ ᱥᱟᱦᱟᱭᱮᱫ ᱠᱚᱣᱟ ᱚᱱᱠᱟᱱᱟᱜ ᱚᱱᱟ ᱢᱟ ᱜᱚᱵᱷᱢᱮᱱᱴ ᱥᱚᱨᱠᱟᱨᱮ ᱦᱟᱛᱟᱣᱮᱫᱼᱟ ᱛᱚ ᱱᱤᱝᱠᱟᱹ ᱛᱮᱫᱚ ᱤᱧᱟᱹᱜ ᱴᱷᱟᱶ ᱠᱟᱱᱟ ᱚᱱᱠᱟ ᱞᱮᱠᱟ ᱚᱱᱠᱟ ᱞᱮᱠᱟᱱᱟᱜ ᱤᱫᱤ ᱠᱟᱛᱮᱫ ᱫᱚ ᱩᱱᱠᱩ ᱫᱚ ᱚᱱᱟ ᱠᱚᱨᱮ ᱠᱷᱚᱱ ᱫᱚᱠᱚ ᱠᱚᱣᱟ ᱮᱴᱟᱜ ᱡᱟᱭᱜᱟ ᱛᱮᱠᱚ ᱤᱫᱤᱭᱮᱫ ᱠᱚᱣᱟ ᱟᱨ ᱱᱚᱣᱟ ᱵᱩᱨᱩ ᱥᱩᱨ ᱫᱷᱟᱨᱟ ᱱᱚᱣᱟ ᱠᱚᱨᱮ ᱠᱷᱚᱱ ᱫᱚ ᱢᱟᱱᱮ ᱱᱚᱛᱮ ᱡᱟ ᱯᱨᱚᱡᱮᱠᱴ ᱠᱚᱠᱚ ᱵᱮᱱᱟᱣᱮᱫᱼᱟ ᱚᱱᱠᱟ ᱞᱮᱠᱟᱱᱟᱜ ᱤᱫᱤ ᱠᱟᱛᱮᱫ ᱠᱚᱦᱚᱸ ᱵᱩᱨᱩ ᱥᱩᱨ ᱦᱚᱲ ᱠᱚᱫᱚ ᱚᱱᱟ ᱠᱚ ᱧᱩᱛᱩᱢ ᱠᱟᱛᱮᱫ ᱦᱚᱸᱠᱚ ᱥᱟᱦᱟᱭᱮᱫ ᱠᱚᱣᱟ ᱚᱱᱠᱟ ᱞᱮᱠᱟ ᱠᱟᱛᱮᱫ ᱦᱳᱭ ᱦᱳᱭ ᱱᱚᱝᱠᱟᱱᱟᱜ ᱟᱹᱰᱤ ᱞᱮᱠᱟᱱᱟᱜ ᱚᱡᱮ ᱢᱮᱱᱟᱜᱼᱟ ᱜᱮ ᱢᱤᱫᱴᱮᱱ ᱴᱷᱟᱶ ᱠᱷᱚᱱ ᱟᱨ ᱢᱤᱫᱴᱮᱱ ᱴᱷᱟᱶ ᱨᱮ ᱦᱚᱲ ᱛᱟᱦᱮᱱ ᱞᱟᱹᱜᱤᱫ ᱫᱚ ᱚᱱᱠᱟ ᱚᱡᱮ ᱛᱟᱦᱮᱱ ᱠᱟᱱᱟ ᱦᱳᱭ ᱦᱳᱭ ᱦᱳᱭ ᱦᱳᱭ ᱦᱳᱭ ᱱᱚᱜᱼᱚ ᱱᱚᱝᱠᱟᱱᱟᱜ ᱤᱫᱤ ᱠᱟᱛᱮᱫ ᱜᱮ ᱟᱵᱚ ᱦᱚᱲ ᱠᱚᱫᱚ ᱢᱤᱫᱴᱮᱱ ᱴᱷᱟᱶ ᱠᱷᱚᱱᱟᱜ ᱟᱨ ᱢᱤᱫᱴᱮᱱ ᱴᱷᱟᱶ ᱨᱮ ᱢᱟᱱᱮ ᱛᱟᱦᱮᱱ ᱞᱟᱹᱜᱤᱫ ᱱᱚᱝᱠᱟ ᱠᱚ ᱵᱤᱨ ᱵᱟᱹᱲᱤ ᱠᱚ ᱵᱮᱱᱟᱣᱮᱫ ᱡᱚᱝ ᱠᱟᱱᱟ ᱚ ᱟᱪᱪᱷᱟ ᱟᱪᱪᱷᱟ ᱦᱳ ᱢᱟ ᱡᱚᱦᱟᱨ ᱛᱚᱵᱮ ᱦᱮᱸ ᱦᱮᱸ ᱡᱚᱦᱟᱨ